ᱦᱮᱸ ᱤᱧᱤᱧ ᱢᱚᱱᱮᱭᱟ ᱡᱮ ᱛᱟᱠᱱᱤᱠᱤ ᱟᱵᱚ ᱱᱤᱡᱮᱛᱮ ᱥᱮ ᱱᱤᱡᱮ ᱡᱤᱭᱚᱱ ᱨᱮ ᱟᱹᱰᱤ ᱢᱚᱱ ᱦᱩᱞᱟᱹᱥᱟᱭ ᱛᱟᱠᱱᱤᱠᱤ ᱟᱵᱚ ᱞᱟᱹᱜᱤᱫ ᱛᱮ ᱟᱹᱰᱤ ᱱᱟᱯᱟᱭ ᱟᱨ ᱟᱹᱰᱤ ᱥᱚᱦᱚᱡᱽ ᱛᱮ ᱠᱟᱹᱢᱤ ᱠᱚ ᱥᱩᱜᱩᱲᱛᱮ ᱟᱨ ᱟᱞᱜᱟᱛᱮ ᱦᱩᱭᱩᱜᱼᱟ ᱡᱟᱦᱟᱸ ᱡᱤᱱᱤᱥ ᱜᱮᱵᱚᱱ ᱧᱮᱞᱮᱜ ᱠᱟᱱᱟ ᱱᱚᱣᱟ ᱟᱵᱚ ᱧᱮᱧᱮᱞᱚᱢ ᱨᱮ ᱵᱟ ᱥᱟᱱᱟᱢ ᱡᱤᱱᱤᱥ ᱨᱮᱜᱮ ᱠᱚᱲ ᱢᱮᱱᱟᱜ ᱟᱠᱟᱫᱟ ᱥᱮ ᱛᱟᱠᱱᱤᱠᱤ ᱢᱮᱱᱟᱜ ᱟᱠᱟᱫᱟ ᱱᱚᱣᱟ ᱨᱮ ᱵᱷᱮᱜᱟᱨ ᱵᱷᱮᱜᱟᱨ ᱡᱤᱱᱤᱥ ᱨᱮ ᱵᱷᱮᱜᱟᱨ ᱵᱷᱮᱜᱟᱨ ᱠᱚᱲ ᱥᱮ ᱛᱟᱠᱱᱤᱠᱤ ᱢᱮᱱᱟᱜᱼᱟ ᱟᱨ ᱦᱚᱲ ᱠᱚᱣᱟᱜ ᱢᱚᱱᱮ ᱦᱩᱞᱟᱹᱥᱟ ᱱᱚᱣᱟ ᱨᱮ ᱟᱭᱢᱟ ᱞᱮᱠᱟᱱ ᱡᱮᱞᱮᱠ ᱩᱰᱟᱹᱜ ᱜᱟᱹᱰᱤ ᱩᱰᱟᱹᱜ ᱜᱟᱹᱰᱤ ᱡᱟᱦᱟᱸ ᱡᱮ ᱥᱮᱨᱢᱟ ᱪᱮᱛᱟᱱ ᱨᱮ ᱩᱰᱟᱹᱜ ᱠᱟᱱᱟ ᱚᱱᱟ ᱫᱚ ᱪᱮᱫ ᱞᱮᱠᱟᱛᱮ ᱩᱰᱟᱹᱜ ᱠᱟᱱᱟ ᱚᱱᱟ ᱫᱚ ᱢᱤᱫᱴᱟᱝ ᱠᱚᱬ ᱢᱮᱱᱟᱜᱼᱟ ᱠᱚᱬ ᱠᱷᱟᱹᱛᱤᱨ ᱛᱮᱜᱮ ᱚᱱᱟ ᱫᱚ ᱡᱮ ᱥᱟᱬᱮᱥᱤᱭᱟᱹ ᱠᱚ ᱴᱮᱠᱱᱤᱥᱤᱭᱟᱱ ᱠᱚ ᱩᱱᱠᱩ ᱚᱱᱠᱟᱱ ᱠᱚᱬ ᱠᱚ ᱡᱩᱛ ᱟᱠᱟᱫᱟ ᱥᱮ ᱛᱟᱠᱤᱱᱤᱠ ᱛᱮᱠᱚ ᱡᱩᱛ ᱟᱠᱟᱫᱼᱟ ᱡᱮ ᱥᱮᱨᱢᱟ ᱪᱮᱛᱟᱱ ᱨᱮ ᱩᱰᱹᱜ ᱜᱟᱹᱰᱤ ᱩᱰᱟᱹᱜ ᱠᱟᱱᱟ ᱟᱨ ᱦᱚᱸ ᱚᱱᱠᱟ ᱜᱮᱵᱚᱱ ᱧᱮᱞᱟ ᱡᱮ ᱠᱩᱧ ᱠᱷᱚᱱ ᱡᱟᱦᱟᱸ ᱫᱟᱜ ᱨᱟᱠᱟᱵᱚᱜᱼᱟ ᱪᱮᱫᱛᱮ ᱨᱟᱠᱟᱵᱚᱜᱼᱟ ᱯᱟᱭᱤᱯᱛᱮ ᱟᱫᱚ ᱚᱱᱟ ᱯᱟᱭᱤᱯ ᱦᱚᱸ ᱚᱠᱚᱭ ᱵᱮᱱᱟᱣ ᱟᱠᱟᱫ ᱟᱭ ᱢᱤᱫᱴᱮᱱ ᱢᱟᱱᱚᱣᱟ ᱜᱮ ᱢᱟᱱᱚᱣᱟ ᱜᱮ ᱵᱮᱱᱟᱣ ᱟᱠᱟᱫ ᱟᱭ ᱛᱚ ᱚᱱᱟ ᱨᱮᱦᱚᱸ ᱢᱤᱫᱴᱟᱝ ᱠᱚᱬ ᱢᱮᱱᱟᱜᱼᱟ ᱚᱱᱟ ᱡᱩᱫᱤ ᱢᱮᱹᱥᱤᱱᱮᱢ ᱚᱱ ᱞᱮᱠᱷᱟᱱ ᱚᱱᱟ ᱫᱟᱜ ᱪᱮᱛᱟᱱ ᱥᱮᱫ ᱮ ᱥᱟᱯᱚᱨᱴᱛ ᱨᱟᱠᱟᱵᱟ ᱤᱱᱟᱹ ᱛᱟᱭᱱᱚ ᱚᱱᱠᱟᱜᱮ ᱧᱮᱞ ᱟᱵᱚᱱ ᱟᱨᱦᱚᱸ ᱰᱩᱞᱩᱝ ᱜᱟᱹᱰᱤ ᱡᱟᱦᱟᱸ ᱡᱮ ᱥᱟᱭᱠᱮᱞ ᱦᱚᱸᱵᱚᱱ ᱢᱮᱛᱟᱜᱼᱟ ᱛᱚ ᱚᱱᱟ ᱥᱟᱭᱠᱮᱞ ᱨᱮᱦᱚᱸ ᱚᱱᱠᱟᱱ ᱢᱤᱫᱴᱟᱝ ᱠᱚᱬ ᱢᱮᱱᱟᱜᱼᱟ ᱡᱟᱦᱟᱸ ᱡᱮ ᱯᱟᱭᱰᱮᱞ ᱠᱷᱟᱱ ᱜᱮ ᱚᱱᱟ ᱢᱟᱲᱟᱝ ᱥᱮᱫ ᱪᱟᱞᱟᱜᱼᱟ ᱢᱟᱲᱟᱝ ᱥᱮᱫ ᱜᱮ ᱰᱷᱟᱠᱟ ᱤᱫᱤ ᱢᱮᱭᱟᱭ ᱚᱱᱟ ᱨᱮᱦᱚᱸ ᱢᱤᱫᱴᱟᱝ ᱠᱚᱬ ᱢᱮᱱᱟᱜᱼᱟ ᱟᱨ ᱦᱚᱸ ᱚᱱᱠᱟ ᱜᱮᱵᱚᱱ ᱧᱮᱞᱟ ᱟᱸᱜ ᱥᱟᱨ ᱨᱮ ᱡᱟᱦᱟᱸ ᱡᱮ ᱟᱵᱚ ᱟᱸᱜ ᱵᱚᱱ ᱦᱳᱭ ᱱᱟᱦᱜ ᱵᱚᱱ ᱛᱩᱧᱟ ᱦᱮᱸᱪᱮ ᱠᱷᱟᱱ ᱚᱱᱟ ᱫᱚ ᱢᱟᱲᱟᱝ ᱥᱮᱫ ᱜᱮ ᱯᱷᱮᱸᱫᱚᱜᱼᱟ ᱪᱮᱫᱟᱜ ᱚᱱᱟ ᱛᱟᱭᱚᱢ ᱥᱮᱫ ᱵᱟᱭ ᱯᱷᱮᱸᱫᱚᱜᱼᱟ ᱚᱱᱟ ᱦᱚᱸ ᱚᱱᱟ ᱨᱮ ᱦᱚᱸ ᱢᱤᱫᱴᱟᱱ ᱠᱚᱬ ᱢᱮᱱᱟᱜᱼᱟ ᱚᱱᱟ ᱫᱚ ᱪᱮᱫ ᱞᱮᱠᱟ ᱠᱚᱬ ᱚᱱᱟ ᱫᱚ ᱡᱮᱛᱮ ᱥᱟᱱᱟᱢ ᱥᱟᱬᱮᱥᱤᱭᱟᱹ ᱥᱮ ᱴᱮᱠᱱᱤᱥᱤᱭᱟᱱ ᱠᱚᱣᱟᱜ ᱚᱱᱠᱟᱱ ᱡᱩᱛ ᱠᱚᱨᱟ ᱡᱤᱱᱤᱥ ᱜᱮ ᱡᱟᱦᱟᱸ ᱫᱚ ᱢᱟᱱᱮ ᱟᱹᱰᱤ ᱢᱚᱡᱽ ᱥᱟᱹᱦᱤᱡ ᱛᱮ ᱟᱹᱰᱤ ᱥᱩᱜᱩᱲ ᱥᱟᱹᱦᱤᱡᱛᱮ ᱟᱞᱜᱟ ᱥᱟᱹᱦᱤᱡᱛᱮ ᱱᱚᱣᱟ ᱠᱚ ᱠᱚᱨᱟᱣ ᱠᱟᱫᱟ ᱥᱮ ᱵᱤᱠᱚᱥᱤᱛ ᱩᱱᱟᱹᱜ ᱦᱟᱨᱟᱵᱩᱨᱩ ᱦᱩᱭ ᱟᱠᱟᱱᱟ ᱟᱨ ᱟᱵᱚᱣᱟᱜ ᱢᱚᱱ ᱡᱟᱦᱟᱸ ᱡᱮ ᱟᱵᱚᱣᱟᱜ ᱱᱚᱣᱟ ᱯᱚᱨᱭᱟᱵᱚᱨᱚᱱ ᱟᱵᱚᱣᱟᱜ ᱧᱮᱞᱮᱞᱚᱢ ᱨᱮ ᱛᱟᱠᱱᱤᱠᱤ ᱦᱮᱡ ᱠᱟᱛᱮᱫ ᱟᱹᱰᱤ ᱟᱞᱜᱟᱛᱮ ᱥᱟᱱᱟᱢᱟᱜ ᱡᱤᱱᱤᱥ ᱜᱮ ᱦᱩᱭᱩᱜ ᱠᱟᱱᱟ